ᱛᱮᱦᱮᱧ ᱫᱚ ᱟᱹᱞᱤᱧ ᱥᱟᱢᱟᱱ ᱫᱚ ᱱᱚᱝᱠᱟ ᱢᱤᱫᱴᱮᱡ ᱥᱟᱹᱲᱤ ᱞᱮᱠᱟᱛᱮᱞᱤᱧ ᱞᱟᱹᱭᱮᱜᱼᱟ ᱢᱤᱫᱴᱤᱡ ᱥᱟᱹᱲᱤ ᱠᱤᱨᱤᱧ ᱵᱟᱡᱟᱨ ᱞᱤᱧ ᱪᱟᱞᱟᱣ ᱞᱮᱱᱟ ᱪᱟᱞᱟᱣ ᱞᱮᱱ ᱠᱷᱟᱱ ᱞᱤᱧ ᱟᱫᱚ ᱠᱟᱹᱡ ᱰᱷᱮᱹᱨ ᱥᱟᱺᱜᱤᱧ ᱜᱮᱭᱟᱛᱚ ᱜᱷᱟᱴᱥᱤᱞᱟᱹᱢᱟ ᱜᱷᱟᱴᱥᱤᱞᱟᱹ ᱥᱮᱱ ᱥᱮᱱᱛᱮ ᱜᱟᱹᱲᱤ ᱛᱟᱹᱞᱤᱧ ᱯᱟᱢᱪᱟᱨᱮᱱᱟ ᱟᱹᱰᱤ ᱜᱷᱟᱲᱤᱡ ᱛᱟᱹᱜᱤ ᱛᱟᱹᱜᱤ ᱛᱟᱹᱜᱤᱛᱮ ᱟᱹᱲᱤᱥ ᱪᱟᱵᱟᱭᱱᱟᱞᱤᱧ ᱴᱷᱤᱠ ᱜᱮᱭᱟ ᱢᱤᱥᱛᱨᱤ ᱚᱲᱟᱜ ᱞᱤᱧ ᱴᱷᱮᱞᱟᱣ ᱤᱫᱤ ᱠᱮᱜᱼᱟ ᱴᱷᱮᱞᱟᱣ ᱤᱫᱤ ᱠᱟᱛᱮᱱ ᱚᱸᱰᱮ ᱞᱤᱧ ᱥᱮᱴᱮᱨᱮᱱᱟ ᱵᱮᱱᱟᱣ ᱟᱫ ᱞᱤᱧᱟ ᱠᱚ ᱜᱟᱹᱰᱤ ᱤᱱᱟᱹ ᱯᱚᱨᱮ ᱢᱤᱫᱴᱤᱡ ᱜᱷᱟᱴᱥᱤᱞᱟᱹ ᱥᱮᱬᱟ ᱫᱚᱠᱟᱱ ᱯᱚᱨᱤᱵᱟᱨ ᱫᱚᱠᱟᱱ ᱧᱩᱛᱩᱢᱟᱜ ᱚᱸᱰᱮ ᱞᱤᱧ ᱥᱮᱱ ᱮᱱᱟ ᱫᱚᱢᱮ ᱰᱷᱮᱹᱨ ᱠᱚ ᱚᱰᱚᱠᱟᱜ ᱞᱤᱧᱟᱹ ᱥᱟᱹᱲᱤ ᱠᱩᱥᱤ ᱜᱮ ᱵᱟᱹᱞᱤᱧ ᱠᱩᱥᱤᱭᱟᱱᱟᱜ ᱠᱩᱥᱤ ᱜᱮ ᱵᱟᱝ ᱦᱟᱱᱟ ᱱᱟᱣᱟ ᱞᱤᱧ ᱚᱰᱳᱠ ᱦᱚᱪᱚᱭᱮᱫ ᱠᱚᱣᱟ ᱥᱩᱛᱟᱹᱢ ᱥᱟᱹᱲᱤ ᱥᱤᱞᱤᱠ ᱥᱟᱹᱲᱤ ᱞᱟᱭᱞᱚᱢ ᱥᱟᱹᱲᱤ ᱵᱟᱹᱞᱤᱧ ᱠᱩᱥᱤᱭᱟᱜ ᱠᱟᱱᱟ ᱵᱟᱝ ᱢᱤᱫᱴᱤᱡ ᱫᱚ ᱠᱩᱥᱤᱭᱟᱱᱟᱞᱤᱧ ᱟᱹᱰᱤ ᱪᱮᱦᱨᱟ ᱥᱟᱹᱲᱤ ᱪᱤᱛᱟᱹᱨ ᱠᱟᱵᱷᱟᱨ ᱦᱟᱱᱟ ᱱᱟᱣᱟ ᱨᱚᱝ ᱢᱮᱥᱟ ᱥᱟᱱᱟ ᱥᱩᱛᱟᱹᱢᱛᱮ ᱱᱚᱝᱠᱟ ᱵᱟᱦᱟ ᱠᱚ ᱛᱮᱭᱟᱨ ᱟᱠᱟᱜᱼᱟ ᱡᱷᱤᱨᱤ ᱡᱷᱤᱨᱤ ᱵᱩᱨᱩ ᱡᱷᱤᱨᱤ ᱡᱷᱤᱨᱤ ᱵᱤᱨᱤ ᱢᱟᱱᱮ ᱥᱩᱛᱟᱹᱢ ᱛᱮᱜᱮ ᱯᱟᱹᱨᱞᱟᱹᱠ ᱫᱚᱠᱚ ᱛᱮᱭᱟᱨ ᱟᱠᱟᱜᱼᱟ ᱟᱨ ᱟᱧᱪᱟᱨ ᱟᱧᱪᱟᱨ ᱨᱮ ᱱᱩᱱᱟᱹᱜ ᱡᱷᱩᱨᱤ ᱠᱚ ᱞᱟᱜᱟᱣ ᱠᱟᱜᱼᱟ ᱡᱷᱩᱨᱤ ᱛᱮᱜᱮ ᱯᱮᱨᱮᱡ ᱥᱟᱭ ᱠᱟᱱᱟ ᱟᱫᱚ ᱞᱤᱧ ᱫᱚᱨ ᱫᱟᱢ ᱠᱮᱫ ᱠᱚ ᱠᱷᱟᱱ ᱛᱤᱱᱟᱹᱜ ᱛᱤᱱ ᱦᱟᱡᱟᱨ ᱠᱚ ᱫᱟᱢ ᱟᱫ ᱞᱤᱧᱟᱹ ᱛᱤᱱ ᱦᱟᱡᱟᱨ ᱠᱚ ᱫᱟᱢ ᱟᱫ ᱞᱤᱧᱟᱹ ᱟᱫᱚ ᱩᱱᱟᱹᱜ ᱫᱟᱢ ᱛᱮᱢᱟ ᱵᱟᱭ ᱠᱤᱨᱤᱧ ᱥᱟᱱᱟᱭᱮᱫ ᱞᱤᱧᱟᱹ ᱢᱮᱱᱠᱷᱟᱱ ᱫᱚ ᱫᱚᱠᱟᱱ ᱵᱟᱞᱟ ᱞᱤᱧ ᱢᱮᱛᱟᱭ ᱠᱟᱱᱟ ᱱᱚᱣᱟ ᱞᱤᱧ ᱤᱫᱤᱭᱟ ᱛᱤᱱᱟᱹᱜ ᱛᱮᱢ ᱮᱢᱟ ᱞᱤᱧᱟᱹ ᱟᱫᱚ ᱮᱱᱠᱷᱟᱱ ᱞᱟᱹᱭᱮᱜᱼᱟᱭ ᱱᱤᱱᱟᱹᱜ ᱴᱤᱱ ᱦᱟᱡᱟᱨ ᱠᱚᱢ ᱫᱚ ᱵᱟᱹᱧ ᱮᱢ ᱫᱟᱲᱮᱭᱟᱜᱼᱟ ᱛᱚ ᱪᱮᱠᱟ ᱵᱟᱢ ᱮᱢ ᱫᱟᱲᱮᱭᱟᱜᱼᱟ ᱱᱤᱱᱟᱹᱜ ᱞᱤᱧ ᱮᱢᱟᱢᱟ ᱵᱟᱭ ᱨᱮᱵᱮᱱ ᱠᱟᱱ ᱫᱚ ᱞᱩᱜᱽᱲᱤ ᱵᱟᱞᱟᱢᱟ ᱟᱫᱚ ᱫᱚᱨᱫᱟᱢ ᱜᱮ ᱵᱟᱞᱮ ᱯᱚᱴᱟᱜ ᱠᱟᱱᱟ ᱦᱮᱸ ᱵᱟᱹᱞᱤᱧ ᱦᱟᱛᱟᱣᱟ ᱮᱠᱫᱚᱢ ᱫᱳᱠᱟᱱ ᱠᱷᱚᱱ ᱢᱟᱛᱚᱞᱤᱧ ᱚᱰᱳᱠ ᱩᱛᱟᱹᱨᱮᱱᱟ ᱚᱰᱳᱠ ᱩᱛᱟᱹᱨᱮᱱ ᱠᱷᱟᱱ ᱞᱤᱧ ᱛᱟᱭᱚᱢ ᱫᱚ ᱫᱳᱠᱟᱱ ᱵᱟᱞᱟ ᱪᱮᱫ ᱠᱚᱭ ᱩᱭᱦᱟᱹᱨ ᱟᱹᱪᱩᱨ ᱠᱮᱜᱼᱟ ᱦᱮᱸ ᱦᱮᱸ ᱟᱥᱳ ᱟᱥᱳ ᱞᱟᱹᱭᱮᱜᱼᱟ ᱠᱟᱹᱡ ᱠᱚᱢᱛᱮᱧ ᱮᱢᱟ ᱵᱤᱱᱟ ᱛᱟᱦᱚᱞᱮ ᱵᱤᱱ ᱤᱫᱤ ᱠᱷᱟᱱ ᱩᱱᱟᱹᱜ ᱵᱤᱱ ᱠᱩᱥᱤ ᱠᱟᱜᱼᱟ ᱤᱱᱟᱹ ᱯᱚᱨᱮ ᱫᱚ ᱠᱩᱥᱤ ᱢᱟᱹᱞᱤᱧ ᱠᱩᱥᱤ ᱠᱟᱜ ᱜᱮᱭᱟ ᱫᱟᱢ ᱢᱟ ᱵᱟᱞᱮ ᱫᱚᱨ ᱫᱟᱢᱚᱜ ᱠᱟᱱ ᱠᱷᱟᱱ ᱢᱮᱛᱟᱭ ᱠᱟᱱᱟᱞᱤᱧ ᱛᱚ ᱛᱤᱱ ᱦᱟᱡᱟᱨ ᱡᱟᱭᱜᱟ ᱨᱮ ᱯᱚᱸᱪᱤᱥᱚ ᱞᱤᱧ ᱮᱢᱟᱢ ᱢᱟ ᱟᱫᱚ ᱯᱚᱸᱪᱤᱥᱚᱛᱮ ᱵᱟᱭ ᱨᱮᱵᱮᱱ ᱠᱟᱱᱟ ᱵᱟᱝ ᱜᱮ ᱟᱨ ᱫᱩ ᱥᱚ ᱴᱟᱠᱟ ᱫᱚᱧ ᱦᱟᱛᱟᱣ ᱜᱮᱭᱟ ᱵᱟᱝ ᱜᱮ ᱱᱤᱭᱟᱹ ᱠᱷᱚᱱ ᱟᱨ ᱰᱷᱮᱹᱨ ᱫᱚ ᱵᱟᱹᱞᱤᱧ ᱮᱢ ᱫᱟᱲᱮᱭᱟᱢᱟ ᱤᱱᱟᱹ ᱠᱷᱟᱱ ᱫᱚ ᱟᱨ ᱮᱢᱟᱫᱮᱭᱟᱞᱤᱧ ᱫᱩ ᱥᱚ ᱴᱟᱠᱟᱭ ᱠᱚᱢᱮᱱᱟ ᱟᱫᱚ ᱞᱤᱧ ᱟᱹᱜᱩ ᱠᱮᱫ ᱠᱷᱟᱱ ᱛᱟᱭᱚᱢ ᱟᱞᱮᱢᱟ ᱜᱟᱰᱟ ᱢᱩᱸᱰᱩ ᱦᱚᱲ ᱱᱤᱨᱢᱟᱹ ᱨᱮ ᱡᱚᱵᱮ ᱠᱟᱛᱮ ᱥᱟᱯᱷᱟ ᱦᱩᱭᱩᱜᱼᱟ ᱪᱟᱠᱲᱟ ᱪᱚᱠᱲᱮ ᱞᱮ ᱥᱚᱵᱚᱫ ᱯᱷᱟᱨᱪᱟ ᱠᱟᱛᱮ ᱢᱟ ᱵᱟᱭ ᱜᱟᱱᱚᱜᱼᱟ ᱛᱟᱢ ᱟᱭᱨᱮᱱ ᱤᱱᱟᱹ ᱯᱚᱨᱮ ᱫᱚ ᱵᱟᱸᱫᱮ ᱵᱟᱸᱫᱮ ᱩᱱᱟᱹᱜ ᱪᱮᱦᱨᱟ ᱥᱟᱹᱲᱤ ᱫᱚ ᱵᱟᱸᱫᱮ ᱵᱟᱸᱫᱮ ᱛᱮᱞᱤᱧ ᱵᱷᱟᱜᱟᱣ ᱜᱮ ᱵᱟᱞᱤᱧ ᱵᱷᱟᱜᱟᱣ ᱠᱟᱱ ᱫᱚ ᱚᱲᱮᱡ ᱪᱟᱵᱟ ᱩᱛᱟᱹᱨᱚᱜ ᱠᱟᱱ ᱨᱮᱦᱚᱸ ᱵᱟᱸᱫᱮᱭᱮᱫ ᱜᱮᱭᱟᱞᱤᱧ ᱤᱱᱟᱹ ᱯᱚᱨᱮ ᱨᱚᱝ ᱠᱚ ᱚᱰᱳᱠ ᱩᱛᱟᱹᱨ ᱮᱱᱟ ᱩᱱᱟᱹᱜ ᱪᱮᱦᱨᱟ ᱪᱤᱛᱟᱹᱨ ᱠᱟᱵᱷᱟᱨ ᱥᱟᱹᱲᱤ ᱮᱹᱠ ᱫᱚ ᱵᱟᱸᱫᱮ ᱛᱮᱞᱤᱧ ᱡᱮᱨᱮᱢᱮ ᱴᱮᱴᱜᱮᱨ ᱪᱟᱵᱟ ᱠᱮᱜᱼᱟ ᱟᱫᱚ ᱡᱟᱦᱟᱸ ᱯᱮᱲᱟ ᱚᱲᱟᱜ ᱞᱤᱧ ᱪᱟᱞᱟᱜᱼᱟ ᱚᱱᱟ ᱥᱟᱹᱲᱤ ᱚᱱᱟ ᱥᱟᱹᱲᱤ ᱜᱮᱞᱤᱧ ᱚᱰᱳᱠᱟ ᱟᱨ ᱚᱱᱟ ᱥᱟᱹᱲᱤ ᱜᱮᱞᱤᱧ ᱵᱟᱸᱫᱮ ᱵᱟᱸᱫᱮᱛᱮ ᱛᱟᱭᱚᱢ ᱫᱚ ᱚᱲᱟᱜ ᱦᱚᱲ ᱠᱚ ᱢᱮᱛᱟᱞᱤᱧᱟᱹ ᱪᱮᱫ ᱩᱱᱟᱹᱜ ᱥᱟᱹᱲᱤᱢ ᱠᱟᱫ ᱫᱤᱱ ᱜᱮ ᱚᱱᱟᱜᱮᱢ ᱵᱟᱸᱫᱮᱭᱟ ᱟᱫᱚ ᱞᱤᱧ ᱞᱟᱹᱭᱟ ᱱᱚᱣᱟ ᱩᱱᱟᱹᱜ ᱫᱟᱢ ᱥᱟᱹᱲᱤ ᱠᱟᱱᱟ ᱛᱚ ᱫᱚᱢᱮᱧ ᱠᱩᱥᱤ ᱠᱟᱜᱼᱟ ᱟᱫᱚ ᱤᱭᱟᱹ ᱵᱟᱸᱫᱮ ᱧᱚᱜᱮᱜᱼᱟ ᱚᱱᱟ ᱛᱮᱜᱮ ᱟᱫᱚ ᱢᱚᱱᱮ ᱛᱮᱫᱚ ᱛᱟᱹᱞᱤᱧ ᱚᱲᱮᱡ ᱪᱟᱵᱟᱭᱮᱱᱟ ᱵᱟᱹᱞᱤᱧ ᱚᱲᱮᱡ ᱫᱚ ᱵᱟᱝ ᱢᱟᱱᱮ ᱰᱤᱥ ᱠᱟᱞᱟᱨ ᱥᱟᱭᱟ ᱠᱟᱱᱟ